ᱵᱷᱮᱱᱛᱟ ᱠᱟᱛᱷᱟ ᱫᱚ ᱱᱤᱭᱟᱹ ᱠᱟᱱᱟ ᱡᱟᱦᱟᱸ ᱫᱚ ᱟᱵᱚ ᱵᱚᱱ ᱨᱚᱲ ᱠᱟᱱ ᱫᱚ ᱟᱫᱚ ᱡᱟᱦᱟᱸ ᱨᱮᱭᱟᱜ ᱧᱩᱛᱩᱢ ᱚᱱᱟ ᱥᱚᱨᱟ ᱥᱚᱨᱤ ᱵᱟᱝ ᱧᱩᱢ ᱠᱟᱛᱮᱫ ᱮᱴᱟᱜ ᱞᱮᱠᱟᱛᱮ ᱚᱱᱟ ᱵᱚᱱ ᱵᱩᱡᱽ ᱦᱚᱪᱚ ᱠᱚᱣᱟ ᱦᱚᱸᱜᱱᱟ ᱜᱮ ᱦᱩᱭᱩᱜ ᱠᱟᱱᱟ ᱵᱷᱮᱱᱛᱟ ᱠᱟᱛᱷᱟ ᱫᱚ ᱵᱷᱮᱱᱛᱟ ᱠᱟᱛᱷᱟ ᱤᱫᱤ ᱠᱟᱛᱮᱫ ᱢᱤᱫ ᱵᱟᱨ ᱤᱧ ᱞᱟᱹᱭᱟ ᱟᱫᱚ ᱱᱤᱛᱚᱜ ᱱᱚᱣᱟ ᱜᱷᱟᱹᱲᱤᱡ ᱫᱚ ᱚᱱᱟ ᱵᱷᱮᱱᱛᱟ ᱠᱟᱛᱷᱟ ᱦᱚᱸ ᱢᱟᱱᱮ ᱩᱭᱦᱟᱹᱨ ᱨᱮ ᱵᱟᱝ ᱦᱤᱡᱩᱜ ᱠᱟᱱᱟ ᱡᱮᱢᱚᱱ ᱤᱭᱟᱹ ᱥᱳᱢᱚᱭ ᱫᱚᱵᱚᱱ ᱫᱟᱠᱟ ᱡᱚᱢ ᱥᱳᱢᱚᱭ ᱥᱮ ᱵᱷᱚᱡᱽ ᱠᱚᱨᱮ ᱦᱚᱸ ᱧᱮᱞᱚᱜᱚᱜᱼᱟ ᱟᱨᱪᱮᱫ ᱟᱰᱤ ᱦᱚᱲ ᱜᱮᱠᱚ ᱢᱮᱱᱟᱠᱚ ᱨᱚᱴᱮ ᱢᱟᱲᱚᱢ ᱨᱮᱴᱮ ᱢᱟᱲᱚᱢ ᱟᱫᱚ ᱚᱱᱟ ᱨᱮᱴᱮ ᱢᱟᱲᱚᱢ ᱢᱮᱱᱛᱮᱫᱚ ᱵᱩᱡᱩᱜᱚᱜ ᱠᱟᱱᱟ ᱚᱱᱟ ᱫᱟᱜ ᱚᱱᱠᱟ ᱞᱮ ᱟᱨᱚ ᱢᱮᱱᱟᱜ ᱟᱠᱟᱫᱟ ᱡᱮᱢᱚᱱ ᱛᱩᱭᱩ ᱫᱤᱨᱤᱧ ᱛᱩᱭᱩ ᱫᱮᱨᱮᱧ ᱢᱮᱱᱛᱮᱫᱚ ᱱᱤᱭᱟᱹ ᱵᱩᱡᱩᱜᱚᱜᱼᱟ ᱢᱟᱹᱨᱤᱪ ᱟᱨᱦᱚᱸ ᱚᱱᱠᱟ ᱞᱮᱠᱟ ᱜᱮ ᱢᱮᱱᱟᱜ ᱟᱠᱟᱜᱼᱟ ᱡᱮᱢᱚᱱ ᱠᱚ ᱢᱮᱱ ᱟᱠᱚ ᱡᱮ ᱥᱤᱢ ᱜᱚᱛᱚᱢ ᱟᱫᱚ ᱥᱤᱢ ᱜᱚᱛᱚᱢ ᱦᱚᱸ ᱚᱱᱠᱟ ᱞᱮᱠᱟ ᱥᱤᱢ ᱜᱚᱛᱚᱢ ᱫᱚᱠᱚ ᱢᱮᱛᱟᱜ ᱠᱟᱱᱟ ᱡᱮ ᱵᱩᱞᱩᱝ ᱱᱚᱜ ᱱᱚᱝᱠᱟ ᱞᱮᱠᱟ ᱟᱨᱚ ᱟᱭᱢᱟ ᱟᱭᱢᱟᱜᱮ ᱢᱮᱱᱟᱜ ᱟᱠᱟᱜᱼᱟ ᱡᱮᱢᱚᱱ ᱦᱳᱭᱛᱚ ᱢᱟᱸᱜᱟᱲ ᱜᱩᱯᱤ ᱢᱟᱸᱜᱟᱲ ᱜᱩᱯᱤ ᱫᱚ ᱱᱤᱭᱟᱹ ᱦᱩᱭᱩᱜ ᱠᱟᱱᱟ ᱡᱟᱦᱟᱸᱭ ᱠᱚ ᱢᱟᱲᱟᱝ ᱛᱮ ᱜᱚᱡᱼᱜᱩᱨ ᱟᱠᱟᱱᱮ ᱦᱚᱸᱜᱼᱚ ᱱᱚᱝᱠᱟᱱᱟᱜ ᱩᱱᱤ ᱫᱚᱠᱚ ᱢᱮᱛᱟᱭᱟᱠᱚ ᱢᱟᱸᱜᱟᱲ ᱜᱩᱯᱤ ᱞᱟᱦᱟᱣᱟᱠᱟᱱᱟᱭ